ᱤᱧᱟᱹᱜ ᱚᱲᱟᱜ ᱟᱰᱮᱯᱟᱥᱮ ᱦᱚᱸ ᱡᱩᱫᱤ ᱡᱟᱦᱟᱱᱟᱜ ᱟᱵᱚᱨᱡᱚᱱᱟ ᱥᱮ ᱪᱤᱠᱪᱤᱠᱤ ᱯᱞᱟᱥᱴᱤᱠ ᱧᱩᱨᱩ ᱠᱚᱜᱼᱟ ᱛᱟᱞᱦᱮ ᱚᱱᱟ ᱡᱚᱜ ᱥᱟᱯᱟ ᱚᱲᱟᱜ ᱟᱰᱮᱯᱟᱥᱮ ᱡᱩᱫᱤ ᱠᱷᱟᱞ ᱥᱮ ᱰᱚᱵᱷᱟᱜ ᱛᱟᱦᱮᱱᱟ ᱚᱱᱟ ᱦᱟᱥᱟ ᱫᱤᱭᱮ ᱵᱷᱚᱨᱟᱴ ᱠᱟᱜᱼᱟᱢ ᱛᱟᱨᱯᱚᱨᱮ ᱡᱩᱫᱤ ᱚᱲᱟᱜ ᱨᱮ ᱡᱟᱦᱟᱱᱟᱜ ᱵᱟᱢ ᱵᱮᱵᱚᱦᱟᱨᱫᱟ ᱚᱱᱠᱟᱱ ᱡᱤᱱᱤᱥ ᱡᱮᱢᱚᱱ ᱵᱟᱹᱴᱤ ᱠᱷᱟᱯᱨᱟ ᱮᱢᱟᱱᱛᱮᱫ ᱠᱚ ᱡᱩᱫᱤ ᱛᱟᱦᱮᱱᱟ ᱡᱟᱦᱟᱸᱨᱮ ᱫᱟᱜ ᱡᱚᱢᱟᱣ ᱫᱟᱲᱮᱭᱟᱜᱼᱟ ᱚᱱᱠᱟᱱ ᱡᱤᱱᱤᱥ ᱫᱚ ᱩᱞᱴᱟᱹᱣ ᱠᱟᱛᱮ ᱵᱚᱱ ᱫᱚᱦᱚ ᱠᱟᱜᱼᱟ ᱡᱟᱛᱮ ᱫᱟᱜ ᱵᱟᱝ ᱡᱚᱢᱟᱜ ᱞᱮᱠᱟ ᱛᱟᱨᱯᱚᱨᱮ ᱟᱵᱚ ᱚᱲᱟᱜ ᱯᱟᱥᱮ ᱨᱮ ᱡᱩᱫᱤ ᱰᱨᱮᱹᱱ ᱥᱮ ᱱᱚᱨᱫᱚᱢᱟ ᱮᱢᱟᱱᱛᱮᱫ ᱠᱚ ᱛᱟᱦᱮᱱᱟ ᱛᱟᱦᱞᱮ ᱚᱱᱟᱨᱮ ᱵᱞᱤᱪᱤᱝ ᱯᱟᱣᱰᱟᱨ ᱥᱮ ᱫᱤᱣᱦᱟᱹ ᱥᱩᱱᱩᱢᱮᱢ ᱟᱨᱮᱡᱟᱜᱼᱟ ᱡᱟᱛᱮ ᱥᱤᱠᱬᱤᱡ ᱡᱟᱛᱮ ᱵᱟᱠᱚ ᱰᱷᱮᱨ ᱫᱟᱲᱮᱭᱟᱜ ᱢᱟ ᱛᱟᱯᱚᱨᱮ ᱟᱢᱟᱜ ᱚᱲᱟᱜ ᱯᱟᱥᱮ ᱨᱮ ᱡᱩᱫᱤ ᱡᱷᱳᱯᱼᱡᱷᱟᱲ ᱚᱱᱟᱠᱚ ᱛᱟᱦᱮᱱᱟ ᱛᱟᱦᱚᱞᱮ ᱚᱱᱟᱫᱚᱢ ᱢᱟᱜ ᱥᱟᱯᱟ ᱠᱟᱜᱼᱟ ᱟᱨ ᱡᱟᱦᱟᱱᱟᱜ ᱱᱳᱝᱨᱟ ᱡᱤᱱᱤᱥ ᱡᱚᱴᱮᱫ ᱞᱟᱦᱟᱨᱮ ᱟᱢᱟᱜ ᱠᱤᱪᱨᱤᱡᱨᱮ ᱟᱢᱟᱜ ᱛᱤᱨᱮ ᱫᱚᱥᱛᱟᱱᱟ ᱥᱮ ᱦᱮᱱᱰᱜᱞᱟᱵᱽᱥᱮᱢ ᱦᱚᱨᱚᱠᱟ ᱡᱟᱛᱮ ᱚᱱᱟ ᱱᱚᱝᱨᱟ ᱟᱢᱟᱜ ᱦᱚᱲᱢᱚᱨᱮ ᱵᱟᱭ ᱦᱮᱡ ᱫᱟᱲᱮᱭᱟᱜ ᱢᱟ ᱟᱨ ᱡᱟᱦᱟᱱᱟᱜ ᱨᱩᱣᱟᱹ ᱦᱟᱹᱥᱩ ᱥᱚᱢᱚᱭ ᱨᱩᱣᱟᱹ ᱵᱟᱝ ᱵᱟᱹᱲᱛᱤ ᱠᱟᱛᱮ ᱥᱚᱢᱚᱭ ᱨᱮ ᱨᱟᱱ ᱡᱚᱢ ᱥᱚᱢᱚᱭᱨᱮ ᱰᱟᱠᱴᱚᱨ ᱴᱷᱮᱱ ᱪᱟᱞᱟᱜ ᱚᱱᱟᱦᱚᱸ ᱠᱚᱨᱟᱣ ᱦᱩᱭᱩᱜᱼᱟ